ᱟᱯᱮᱭᱟᱜ ᱱᱚᱣᱟ ᱥᱟᱢᱟᱝ ᱯᱟᱦᱴᱟ ᱥᱮᱫ ᱠᱷᱚᱱᱟᱜ ᱯᱷᱳᱱ ᱨᱮ ᱧᱮᱞᱚᱜ ᱠᱟᱱ ᱛᱟᱦᱮᱱᱟ ᱚᱱᱟᱜᱤᱧ ᱞᱟᱹᱭᱮᱫᱟ ᱤᱧ ᱚᱱᱟ ᱯᱟᱦᱴᱟ ᱥᱮᱫ ᱠᱷᱚᱱᱟᱜ ᱵᱟᱨᱭᱟ ᱥᱟᱹᱲᱤᱧ ᱵᱟᱪᱷᱟᱣ ᱠᱟᱣᱱᱟ ᱟᱨ ᱥᱟᱶᱛᱮ ᱵᱞᱟᱣᱩᱡᱽ ᱥᱟᱶᱛᱮ ᱥᱤᱴᱤ ᱜᱳᱞᱰ ᱢᱟᱞᱟ ᱪᱩᱲᱤ ᱚᱱᱮᱜᱮ ᱟᱯᱮ ᱪᱮᱫ ᱞᱮᱠᱟᱱ ᱯᱮ ᱮᱢᱚᱜ ᱠᱟᱱᱟᱯᱮ ᱚᱱᱟᱜᱮ ᱦᱟᱛᱟᱣ ᱞᱟᱹᱜᱤᱫᱼᱛᱮ ᱟᱞᱮᱞᱮ ᱠᱷᱚᱡᱚᱜ ᱠᱟᱱᱟ ᱡᱮ ᱱᱤᱛᱳᱜ ᱡᱮᱢᱚᱱ ᱡᱟᱦᱟᱸᱞᱮ ᱧᱮᱞ ᱮᱫᱟᱞᱮ ᱚᱱᱟᱨᱮ ᱢᱤᱫ ᱨᱚᱠᱚᱢ ᱧᱮᱞᱚᱜ ᱠᱟᱱᱟ ᱟᱨ ᱡᱟᱦᱟᱸ ᱰᱮᱞᱤᱵᱷᱟᱹᱨᱤ ᱠᱟᱛᱮᱫ ᱯᱮ ᱮᱢᱟᱞᱮᱭᱟ ᱚᱱᱟᱨᱮ ᱯᱟᱪᱮᱫ ᱢᱤᱫ ᱨᱚᱠᱚᱢ ᱩᱫᱩᱠᱚᱼᱟ ᱵᱟᱝᱠᱷᱟᱱ ᱟᱞᱮᱭᱟᱜ ᱯᱚᱭᱥᱟᱜᱮ ᱵᱮᱠᱟᱨᱚᱜᱼᱟ ᱚᱱᱟ ᱜᱮᱞᱤᱧ ᱠᱩᱠᱞᱤ ᱠᱟᱱ ᱛᱟᱦᱮᱱᱟ ᱟᱨ ᱪᱩᱲᱤ ᱠᱚ ᱢᱟᱞᱟ ᱠᱚ ᱡᱟᱜᱮ ᱥᱟᱡᱟᱜ ᱛᱮᱭᱟᱜ ᱡᱤᱱᱤᱥᱞᱤᱧ ᱠᱷᱚᱡᱚᱜ ᱠᱟᱱ ᱛᱟᱦᱮᱱᱟ ᱢᱮᱱᱠᱷᱟᱱ ᱪᱮᱫ ᱞᱮᱠᱟ ᱫᱟᱢ ᱠᱚ ᱟᱨ ᱴᱷᱤᱠ ᱴᱷᱟᱠ ᱥᱟᱢᱟᱱ ᱠᱚ ᱛᱟᱦᱮᱱᱟ ᱥᱮ ᱵᱟᱭ ᱛᱟᱦᱮᱱᱟ ᱟᱨ ᱚᱱᱟᱠᱚ ᱦᱟᱛᱟᱣ ᱨᱮᱱᱟᱜ ᱢᱮᱱᱟᱜᱼᱟ ᱟᱨ ᱡᱚᱠᱷᱚᱱ ᱯᱮ ᱥᱮᱴᱮᱨᱚ ᱦᱚᱴᱚ ᱠᱟᱜ ᱡᱚᱠᱷᱚᱱ ᱢᱟᱱᱮ ᱧᱮᱞ ᱠᱟᱛᱮᱫ ᱚᱱᱟ ᱡᱩᱫᱤ ᱠᱷᱟᱨᱟᱯ ᱡᱤᱱᱤᱥ ᱩᱰᱩᱠᱚᱜᱼᱟ ᱮᱱᱠᱷᱟᱱ ᱫᱚ ᱨᱤᱴᱟᱨᱱ ᱢᱟᱱᱮ ᱨᱩᱣᱟᱹᱲᱯᱮ ᱦᱟᱛᱟᱣᱟ ᱥᱮ ᱵᱟᱯᱮ ᱦᱟᱛᱟᱣᱟ ᱚᱱᱟ ᱜᱮᱞᱤᱧ ᱠᱩᱞᱤ ᱠᱟᱱ ᱛᱟᱦᱮᱱᱟ ᱟᱨ ᱯᱟᱪᱮᱫ ᱪᱮᱫ ᱞᱮᱠᱟᱱ ᱠᱷᱟᱨᱟᱯᱟᱜ ᱠᱚ ᱛᱟᱦᱮᱱᱟ ᱧᱮᱞ ᱛᱮᱢᱟ ᱪᱮᱦᱨᱟᱜᱮ ᱧᱮᱞᱚᱜᱚᱜ ᱠᱟᱱᱟ ᱥᱤᱴᱤ ᱜᱳᱞᱰ ᱦᱚᱸ ᱥᱳᱱᱟ ᱞᱮᱠᱟ ᱧᱮᱞᱚᱜ ᱠᱟᱱᱟ ᱟᱨ ᱯᱟᱪᱮᱫ ᱱᱚᱸᱰᱮ ᱫᱚ ᱠᱷᱟᱨᱟᱯ ᱜᱮᱭᱟ ᱚᱱᱟᱛᱮ ᱟᱹᱜᱩ ᱦᱚᱴᱚ ᱠᱟᱛᱮᱯᱮ ᱫᱮᱠᱷᱟᱣ ᱟᱞᱮᱭᱟ ᱯᱟᱪᱮᱫ ᱩᱱ ᱡᱚᱠᱷᱚᱡ ᱫᱚ ᱛᱟᱸᱰᱟ ᱞᱮᱠᱟ ᱧᱮᱞᱚᱜᱼᱟ ᱵᱟᱝᱠᱷᱟᱱ ᱵᱟᱞᱮ ᱠᱩᱥᱤᱭᱟᱜᱼᱟ ᱦᱟᱸᱜ ᱚᱱᱟ ᱜᱮᱞᱤᱧ ᱠᱩᱞᱤᱭᱮᱫ ᱵᱮᱱ ᱛᱟᱦᱮᱱᱟ ᱡᱮ ᱥᱟᱹᱨᱤᱜᱮ ᱡᱟᱦᱟᱸᱞᱮᱠᱟ ᱧᱮᱞᱚᱜ ᱠᱟᱱᱟ ᱚᱱᱠᱟᱜᱮ ᱦᱩᱭᱩᱜᱼᱟ ᱥᱟᱹᱲᱤ ᱥᱟᱭᱟ ᱵᱞᱟᱣᱩᱡᱽ ᱟᱨ ᱥᱤᱴᱤ ᱜᱳᱞᱰ ᱪᱩᱲᱤ ᱢᱟᱞᱟ ᱠᱚ ᱚᱱᱟ ᱵᱟᱨᱮ ᱛᱮᱜᱮᱞᱤᱧ ᱠᱩᱠᱞᱤ ᱠᱟᱱ ᱛᱟᱦᱮᱱᱟᱞᱤᱧ ᱡᱩᱫᱤ ᱚᱱᱠᱟᱱ ᱜᱮᱭᱟ ᱮᱱᱠᱷᱟᱱ ᱫᱚ ᱟᱹᱞᱤᱧᱦᱚᱸ ᱚᱰᱟᱨ ᱟᱹᱞᱤᱧ ᱟᱨ ᱥᱮᱴᱮᱨ ᱦᱚᱴᱚ ᱟᱹᱞᱤᱧᱯᱮ ᱡᱮᱢᱚᱱ ᱱᱟᱯᱟᱭᱼᱜᱮ ᱛᱟᱦᱮᱱᱢᱟ ᱟᱯᱮᱭᱟᱜ ᱡᱤᱱᱤᱥ ᱱᱟᱯᱟᱭ ᱛᱟᱦᱮᱸ ᱞᱮᱱᱠᱷᱟᱱ ᱟᱞᱮᱭᱟᱜᱼᱦᱚᱸ ᱯᱚᱭᱥᱟᱹ ᱵᱟᱭ ᱵᱮᱠᱟᱨᱚᱜᱼᱟ ᱵᱟᱝᱠᱷᱟᱱ ᱦᱟᱛᱟᱣ ᱠᱟᱛᱮᱫ ᱟᱞᱮᱦᱚᱸ ᱪᱤᱠᱟᱹᱭᱟᱞᱮ ᱵᱮᱥ ᱵᱮᱥ ᱧᱮᱞ ᱠᱟᱛᱮᱞᱮ ᱦᱟᱛᱟᱣᱟ ᱟᱨ ᱛᱟᱭᱚᱢ ᱠᱷᱟᱨᱟᱯᱟᱜ ᱯᱮ ᱟᱹᱜᱩᱣᱟᱞᱮᱭᱟᱯᱮ ᱮᱱᱠᱷᱟᱱᱢᱟ ᱦᱚᱨᱚᱜ ᱠᱚ ᱵᱟᱭ ᱜᱟᱱᱚᱜᱼᱟ ᱮᱱᱠᱷᱟᱱ ᱵᱮᱵᱚᱦᱟᱨ ᱜᱮ ᱡᱩᱫᱤ ᱵᱟᱭ ᱜᱟᱱᱚᱜ ᱛᱟᱞᱮᱭᱟ ᱮᱱᱠᱷᱟᱱ ᱫᱚᱞᱮ ᱪᱤᱠᱟᱹᱭᱟ ᱛᱤᱱᱟᱹᱜ ᱠᱚᱥᱴᱚ ᱠᱟᱛᱮᱫ ᱴᱟᱠᱟ ᱯᱚᱭᱥᱟᱞᱮ ᱡᱳᱜᱟᱲ ᱟᱠᱟᱫᱟ ᱚᱱᱟ ᱢᱟᱸᱜᱟᱣᱟᱜ ᱯᱮᱭᱟᱞᱮ ᱵᱟᱝᱠᱷᱟᱱ ᱟᱞᱮ ᱫᱚ ᱴᱟᱠᱟ ᱫᱚ ᱵᱮᱥ ᱜᱮᱯᱮ ᱧᱟᱢᱟᱱᱟ ᱟᱨ ᱟᱞᱮ ᱫᱚ ᱱᱤᱛᱳᱜ ᱫᱚ ᱠᱷᱟᱨᱟᱯ ᱥᱟᱢᱟᱱ ᱞᱮ ᱧᱟᱢ ᱟᱱᱟᱞᱮ ᱚᱱᱟ ᱜᱮᱞᱤᱧ ᱠᱩᱞᱤᱭᱮᱫ ᱵᱤᱱ ᱛᱟᱦᱮᱸᱠᱟᱱᱟ ᱡᱮ ᱡᱟᱦᱟᱸᱞᱮᱠᱟ ᱯᱷᱳᱴᱳ ᱨᱮ ᱧᱮᱞᱚᱜ ᱠᱟᱱᱟ ᱟᱞᱮᱫᱚ ᱚᱱᱠᱟᱜᱼᱜᱮ ᱥᱟᱢᱟᱱ ᱫᱚᱨᱠᱟᱨ ᱠᱟᱱᱟ